ᱦᱮᱸ ᱤᱥᱤᱱ ᱵᱟᱥᱟᱝ ᱢᱟ ᱠᱩᱲᱤ ᱦᱚᱯᱚᱱ ᱢᱟ ᱡᱚᱛᱚ ᱜᱮ ᱤᱥᱤᱱ ᱵᱟᱥᱟᱝ ᱦᱩᱭᱩᱜ ᱤᱥᱤᱱ ᱵᱟᱥᱟᱝ ᱯᱨᱚᱛᱤᱫᱤᱱ ᱡᱟᱸᱦᱟ ᱵᱚᱱ ᱤᱥᱤᱱ ᱵᱟᱥᱟᱝᱼᱟ ᱚᱱᱟ ᱢᱟ ᱚᱱᱟ ᱠᱚᱢᱟ ᱢᱮᱱᱟᱜ ᱜᱮ ᱛᱮᱦᱮᱧ ᱫᱚ ᱢᱤᱫᱴᱮᱱ ᱮᱜ ᱤᱥᱤᱱᱟᱜ ᱤᱧ ᱞᱟᱹᱭᱟ ᱡᱟᱸᱦᱟ ᱫᱚ ᱤᱧ ᱵᱩᱰᱤᱜᱚ ᱴᱷᱮᱱᱤᱧ ᱪᱮᱫ ᱞᱮᱫᱟ ᱤᱧ ᱵᱩᱰᱤᱜᱚ ᱪᱮᱫ ᱟᱹᱫᱤᱧ ᱛᱟᱸᱦᱮᱱᱟᱭ ᱟᱹᱰᱤ ᱟᱭᱢᱟ ᱫᱤᱱ ᱠᱷᱚᱱᱟᱜ ᱱᱚᱣᱟᱴᱟᱜ ᱤᱥᱤᱱ ᱵᱟᱥᱟᱝ ᱫᱚ ᱟᱵᱚ ᱥᱟᱱᱛᱟᱲ ᱥᱚᱢᱟᱡᱽ ᱨᱮ ᱪᱟᱹᱞᱩ ᱢᱮᱱᱟᱜᱼᱟ ᱡᱟᱸᱦᱟ ᱫᱚ ᱦᱩᱭᱩᱜ ᱠᱟᱱᱟ ᱥᱩᱠᱨᱤ ᱡᱤᱞ ᱯᱤᱴᱷᱟᱹ ᱥᱩᱠᱨᱤ ᱡᱤᱞ ᱯᱤᱴᱷᱟᱹ ᱫᱚ ᱮᱢᱚᱱ ᱢᱤᱫᱴᱮᱱ ᱤᱥᱤᱱ ᱵᱟᱥᱟᱝ ᱟᱱ ᱡᱤᱱᱤᱥ ᱠᱟᱱᱟ ᱡᱟᱸᱦᱟ ᱫᱚ ᱟᱹᱰᱤᱜᱮ ᱦᱚᱲ ᱠᱚ ᱥᱟᱱᱛᱟᱞ ᱠᱚᱫᱚ ᱠᱚ ᱠᱩᱥᱤᱭᱟᱜᱼᱟ ᱮᱜ ᱱᱚᱣᱟ ᱫᱚ ᱟᱹᱰᱤ ᱥᱤᱵᱤᱞᱟᱱ ᱯᱤᱴᱷᱟᱹ ᱠᱟᱱᱟ ᱚᱱᱟ ᱞᱮᱠᱟᱛᱮ ᱚᱱᱟ ᱜᱤᱧ ᱞᱟᱹᱭ ᱟᱵᱚᱱᱟ ᱠᱟᱹᱴᱤᱡ ᱥᱚᱢᱚᱭᱤᱧ ᱧᱮᱞᱮ ᱠᱟᱱ ᱛᱟᱸᱦᱮᱱᱟ ᱵᱩᱰᱤᱜᱚ ᱥᱚᱨᱦᱟᱭ ᱯᱚᱨᱚᱵᱽ ᱦᱮᱡ ᱞᱮᱱᱠᱷᱟᱱᱜᱮ ᱥᱚᱨᱦᱟᱭᱨᱮ ᱥᱩᱠᱨᱤ ᱡᱤᱞᱮ ᱯᱤᱴᱷᱟᱹᱭᱟ ᱟᱨ ᱚᱱᱟ ᱯᱤᱴᱷᱟᱹ ᱮᱛᱚ ᱥᱚᱣᱟ ᱟᱥᱮ ᱯᱟᱥᱮ ᱟᱥᱮᱯᱟᱥᱮ ᱩᱱᱟᱹᱜ ᱢᱚᱸᱡᱽ ᱥᱚᱣᱟ ᱥᱚ ᱛᱮᱜᱮ ᱟᱹᱰᱤ ᱟᱸᱴ ᱥᱤᱵᱤᱞ ᱵᱩᱡᱷᱟᱹᱜᱼᱟ ᱥᱚ ᱛᱮᱜᱮ ᱢᱚᱱᱮ ᱦᱩᱭᱩᱜᱼᱟ ᱢᱟᱱᱮ ᱟᱭᱢᱟᱜᱟᱱ ᱯᱟᱥᱮᱡ ᱤᱧ ᱡᱚᱢᱟ ᱛᱚ ᱚᱱᱟ ᱞᱟᱹᱜᱤᱫ ᱜᱮ ᱯᱤᱴᱷᱟᱹ ᱜᱮ ᱛᱷᱚᱲᱟᱧ ᱞᱟᱹᱭᱟ ᱪᱮᱫ ᱞᱮᱠᱟ ᱤᱧᱤᱧ ᱵᱮᱱᱟᱣ ᱵᱟᱲᱟᱭᱟ ᱮᱜ ᱥᱩᱠᱨᱤ ᱡᱤᱞ ᱯᱨᱚᱛᱷᱚᱢᱚᱛᱚ ᱢᱚᱸᱡᱽᱜᱮ ᱟᱹᱨᱩᱵ ᱥᱟᱯᱷᱟ ᱦᱩᱭᱩᱜᱼᱟ ᱟᱹᱨᱩᱵ ᱥᱟᱯᱷᱟ ᱠᱟᱛᱮᱱ ᱵᱩᱞᱩᱝ ᱟᱨ ᱠᱟᱹᱴᱤᱡ ᱪᱟᱞᱟᱝ ᱞᱮᱵᱩ ᱢᱟᱠᱷᱟᱣ ᱠᱟᱛᱮᱱ ᱟᱫᱟ ᱯᱮᱸᱭᱟᱡᱽ ᱨᱩᱥᱩᱱ ᱱᱚᱣᱟ ᱠᱚ ᱢᱚᱸᱡᱽᱜᱮ ᱨᱤᱫ ᱜᱩᱰᱟᱹ ᱠᱟᱛᱮᱜ ᱟᱹᱰᱤ ᱢᱚᱸᱡᱽᱛᱮ ᱨᱤᱫ ᱜᱩᱰᱟᱹ ᱠᱟᱛᱮᱜ ᱮᱜ ᱯᱮᱸᱭᱟᱡᱽ ᱪᱩᱞᱦᱟᱹᱨᱮ ᱠᱚᱲᱟᱭ ᱪᱚᱸᱫᱟ ᱠᱟᱛᱮᱱ ᱛᱤᱱᱟᱹᱜ ᱜᱟᱱ ᱞᱟᱜᱟᱜᱼᱟ ᱚᱱᱠᱟ ᱞᱮᱠᱟ ᱥᱩᱱᱩᱢ ᱫᱩᱞ ᱠᱟᱛᱮᱜ ᱥᱩᱱᱩᱢ ᱫᱩᱞ ᱠᱟᱛᱮᱜ ᱥᱩᱱᱩᱢ ᱡᱟᱜᱮ ᱞᱚᱞᱚ ᱠᱟᱛᱮᱱ ᱯᱮᱭᱟᱸᱡᱽ ᱠᱷᱟᱫᱽᱞᱮᱭᱟᱹᱧ ᱯᱮᱭᱟᱸᱡᱽ ᱠᱷᱟᱫᱽᱞᱮ ᱠᱟᱛᱮᱱ ᱯᱮᱭᱟᱸᱡᱽ ᱮᱠᱴᱩ ᱞᱟᱞ ᱞᱟᱞ ᱟᱨᱟᱜ ᱜᱮ ᱵᱷᱟᱡᱟ ᱧᱚᱜᱚᱜᱼᱟ ᱤᱱᱟᱹ ᱯᱚᱨᱮ ᱫᱚ ᱟᱫᱟ ᱨᱚᱥᱩᱱ ᱞᱟᱜᱟᱣ ᱠᱟᱛᱮᱱ ᱚᱱᱮ ᱡᱮ ᱢᱟᱠᱷᱟᱣ ᱠᱟᱛᱮᱧ ᱫᱚᱦᱚᱣ ᱟᱠᱟᱫᱟ ᱵᱩᱞᱩᱝ ᱟᱨ ᱞᱮᱵᱩ ᱢᱟᱠᱷᱟᱣ ᱠᱟᱛᱮᱜ ᱤᱧ ᱫᱚᱦᱚ ᱞᱮᱫ ᱚᱱᱟ ᱡᱤᱞ ᱢᱚᱸᱡᱽ ᱛᱮᱧ ᱢᱚᱸᱡᱽ ᱛᱤᱧ ᱠᱚᱥᱟᱣᱟ ᱟᱫᱚ ᱚᱱᱟ ᱡᱤᱞ ᱚᱱᱟ ᱠᱚᱥᱟᱣ ᱠᱟᱛᱮᱜ ᱢᱤᱫ ᱜᱷᱟᱹᱲᱤ ᱠᱚᱥᱟᱣ ᱠᱟᱛᱮᱜ ᱥᱟᱥᱟᱝ ᱤᱧ ᱞᱟᱜᱟᱣ ᱟᱜᱼᱟ ᱥᱟᱥᱟᱝ ᱞᱟᱜᱟᱣ ᱠᱟᱛᱮᱜ ᱯᱚᱨᱤᱢᱟᱱ ᱢᱚᱛᱚ ᱢᱟᱹᱨᱤᱪ ᱢᱚᱥᱞᱟ ᱠᱚ ᱞᱟᱜᱟᱣ ᱠᱟᱛᱮᱜ ᱡᱤᱨᱟᱹ ᱢᱚᱥᱞᱟ ᱟᱨ ᱢᱟᱹᱨᱤᱪ ᱞᱟᱜᱟᱣ ᱠᱟᱛᱮᱜ ᱢᱚᱸᱡᱽᱛᱮ ᱯᱟᱸᱪ ᱫᱚᱥ ᱢᱤᱱᱤᱴ ᱠᱚᱥᱟᱣ ᱠᱟᱛᱮᱜ ᱛᱟᱨᱯᱚᱨᱮ ᱳᱭ ᱯᱷᱮᱰ ᱞᱟᱦᱟᱨᱮ ᱢᱤᱫ ᱜᱷᱟᱹᱲᱤᱡ ᱞᱟᱦᱟᱨᱮ ᱡᱟᱛᱮ ᱚᱱᱟ ᱨᱮᱭᱟᱜ ᱯᱩᱥᱴᱤ ᱜᱩᱱ ᱵᱚᱡᱟᱭ ᱛᱟᱸᱦᱮᱱ ᱚᱱᱟ ᱞᱟᱹᱜᱤᱫᱛᱮ ᱯᱟᱸᱪ ᱢᱤᱱᱤᱴ ᱞᱟᱦᱟᱨᱮ ᱵᱩᱞᱩᱝ ᱤᱧ ᱞᱟᱜᱟᱣᱟ ᱠᱚᱥᱟᱣ ᱠᱟᱛᱮᱜ ᱠᱚᱥᱟᱣ ᱠᱟᱛᱮᱜ ᱫᱚ ᱟᱫᱚ ᱵᱮᱹᱥ ᱜᱟᱲᱚ ᱜᱟᱲᱚ ᱠᱚᱥᱟᱣ ᱠᱟᱛᱮᱜ ᱟᱨ ᱢᱤᱫᱴᱮᱱ ᱜᱟᱢᱞᱟᱨᱮ ᱢᱤᱫ ᱠᱮᱹᱡᱤ ᱥᱩᱠᱨᱤ ᱡᱤᱞ ᱥᱟᱶᱛᱮ ᱳᱭ ᱢᱟᱱᱮ ᱰᱮᱹᱲ ᱠᱮᱡᱤ ᱛᱷᱮᱹᱠᱮᱹ ᱵᱟᱨ ᱠᱮᱹᱡᱤ ᱦᱚᱞᱚᱝ ᱢᱟᱠᱷᱟᱣᱟ ᱢᱟᱱᱮ ᱨᱮᱭᱟᱲ ᱫᱟᱜ ᱢᱮᱥᱟᱣ ᱠᱟᱛᱮᱜ ᱢᱟᱠᱷᱟᱣ ᱠᱟᱛᱮᱜ ᱩᱛᱩ ᱞᱟᱴᱷᱟ ᱞᱟᱴᱷᱟ ᱧᱚᱜ ᱵᱮᱱᱟᱣ ᱠᱟᱛᱮᱜ ᱠᱟᱭᱨᱟ ᱥᱟᱠᱟᱢ ᱢᱚᱸᱡᱽᱜᱮ ᱟᱹᱨᱩᱵ ᱥᱟᱯᱷᱟ ᱠᱟᱛᱮᱜ ᱮᱵᱟᱨᱮ ᱚᱱᱟ ᱛᱟᱣᱟᱨᱮ ᱠᱟᱭᱨᱟ ᱥᱟᱠᱟᱢ ᱨᱮ ᱞᱟᱴᱷᱟ ᱠᱟᱛᱮᱜ ᱢᱚᱸᱡᱽᱜᱮ ᱚᱱᱟ ᱯᱤᱴᱷᱟᱹ ᱡᱩᱛᱩᱜᱼᱟ ᱮᱵᱟᱨᱮ ᱚᱱᱟ ᱯᱤᱴᱷᱟᱹ ᱠᱟᱭᱨᱟ ᱥᱟᱠᱟᱢ ᱨᱚᱸᱜᱚ ᱦᱚᱪᱚ ᱦᱩᱭᱩᱜᱼᱟ ᱨᱚᱸᱜᱚ ᱠᱟᱛᱮᱜ ᱢᱚᱸᱡᱽᱛᱮ ᱩᱞᱴᱟᱹ ᱯᱟᱞᱴᱟ ᱠᱟᱛᱮᱜ ᱤᱥᱤᱱ ᱞᱮᱱᱠᱷᱟᱱ ᱜᱮ ᱟᱫᱚ ᱡᱚᱢ ᱡᱩᱛᱩᱜᱼᱟ ᱟᱨ ᱥᱚ ᱦᱚᱸ ᱟᱹᱰᱤ ᱪᱮᱨᱦᱟ ᱥᱚᱣᱟ ᱟᱹᱰᱤ ᱢᱚᱸᱡᱽ ᱥᱚᱣᱟ ᱟᱨ ᱡᱚᱢ ᱢᱟᱛᱚ ᱥᱟᱱᱛᱟᱲ ᱦᱚᱯᱚᱱ ᱠᱚᱣᱟᱜ ᱢᱟ ᱟᱹᱰᱤ ᱵᱷᱟᱹᱜᱤᱭᱟᱱ ᱢᱟᱱᱮ ᱥᱤᱵᱤᱞᱥᱟᱱ ᱡᱚᱢᱟᱜ ᱠᱟᱱ ᱡᱤᱞ ᱯᱤᱴᱷᱟᱹ ᱥᱩᱠᱨᱤ ᱡᱤᱞ ᱯᱤᱴᱷᱟᱹ ᱢᱟ ᱛᱳ ᱱᱚᱜᱼᱚ ᱱᱚᱝᱠᱟᱜᱮ ᱯᱚᱨᱚᱵᱽ ᱠᱚᱨᱮᱫᱚ ᱥᱩᱠᱨᱤ ᱡᱤᱞ ᱯᱤᱴᱷᱟᱹ ᱫᱚ ᱟᱭᱢᱟ ᱜᱟᱱ ᱦᱚᱲᱜᱮ ᱵᱩᱜᱤ ᱛᱮᱠᱚ ᱠᱩᱥᱤᱭᱟᱜᱼᱟ ᱟᱨ ᱱᱤᱭᱟᱹᱜᱮ ᱢᱚᱸᱡᱽᱫᱚ ᱵᱩᱡᱷᱟᱹᱜᱼᱟ